ᱦᱮᱞᱳ ᱜᱚᱢᱠᱮ ᱡᱚᱦᱟᱨ ᱜᱮ ᱚᱠᱟ ᱥᱮᱫ ᱨᱮ ᱢᱮᱱᱟᱜ ᱵᱤᱱᱟ ᱴᱷᱤᱠ ᱜᱮᱭᱟ ᱛᱚ ᱟᱞᱮᱭᱟᱜ ᱫᱚᱨᱠᱟᱨ ᱫᱚ ᱱᱚᱣᱟ ᱠᱟᱱᱟ ᱡᱮ ᱜᱟᱹᱰᱤ ᱠᱤᱪᱷᱩ ᱫᱚᱨᱠᱟᱨᱚᱜ ᱠᱟᱱ ᱛᱟᱦᱮᱱᱟ ᱟᱨ ᱟᱞᱮ ᱢᱚᱬᱮ ᱛᱩᱨᱩᱭ ᱦᱚᱲ ᱢᱮᱱᱟᱜ ᱞᱮᱭᱟ ᱛᱚ ᱛᱮᱦᱮᱧ ᱟᱞᱮ ᱢᱚᱬᱮ ᱛᱩᱨᱩᱭ ᱦᱚᱲ ᱢᱮᱱᱟᱜ ᱞᱮᱭᱟ ᱛᱚ ᱛᱮᱦᱮᱧ ᱟᱞᱮ ᱨᱤᱰᱦᱟᱹᱣ ᱠᱷᱚᱱᱟᱜ ᱜᱷᱟᱴᱥᱤᱞᱟᱹ ᱞᱮ ᱪᱟᱞᱟᱜᱼᱟ ᱛᱚ ᱟᱹᱵᱤᱱᱟᱜ ᱜᱟᱹᱰᱤ ᱡᱩᱫᱤ ᱯᱷᱨᱤ ᱜᱮᱭᱟ ᱮᱱᱠᱷᱟᱱ ᱫᱚ ᱚᱱᱟ ᱜᱟᱹᱰᱤ ᱛᱮᱜᱮ ᱦᱩᱱᱟᱹᱜ ᱟᱹᱵᱤᱱᱟᱜ ᱜᱟᱹᱰᱤ ᱛᱮᱜᱮ ᱦᱩᱱᱟᱹᱜ ᱟᱞᱮ ᱛᱮᱦᱮᱧ ᱫᱚᱞᱮ ᱦᱩᱱᱟᱹᱜ ᱪᱟᱞᱟᱜᱼᱟ ᱟᱨ ᱠᱤᱪᱷᱩ ᱠᱟᱹᱢᱤ ᱠᱚ ᱢᱮᱱᱟᱜᱼᱟ ᱵᱟᱡᱟᱨ ᱫᱟᱲᱟᱱ ᱠᱚ ᱟᱨ ᱥᱚᱭᱫᱟᱯᱟᱹᱛᱤ ᱠᱚ ᱦᱟᱛᱟᱣ ᱟᱹᱜᱩ ᱵᱟᱠᱷᱨᱟ ᱵᱟᱡᱟᱨ ᱥᱮᱫ ᱞᱮ ᱪᱟᱞᱟᱜᱼᱟ ᱛᱚ ᱟᱹᱵᱤᱱ ᱞᱚᱜᱚᱱ ᱫᱷᱟᱨᱟ ᱜᱟᱹᱰᱤ ᱟᱹᱜᱩᱭ ᱵᱤᱱ ᱟᱨ ᱟᱞᱮ ᱢᱚᱬᱮ ᱛᱩᱨᱩᱭ ᱦᱚᱲ ᱢᱮᱱᱟᱜ ᱞᱮᱭᱟ ᱚᱱᱟ ᱜᱟᱹᱲᱤᱛᱮ ᱟᱞᱮ ᱞᱮ ᱪᱟᱞᱟᱜᱼᱟ ᱟᱨ ᱫᱮᱡᱚᱜ ᱴᱷᱟᱶ ᱫᱚ ᱦᱩᱭᱩᱜ ᱠᱟᱱᱟ ᱨᱤᱰᱷᱟᱹᱣ ᱟᱨ ᱪᱟᱞᱟᱜ ᱟᱵᱚᱱ ᱜᱷᱟᱴᱥᱤᱞᱟ ᱟᱨ ᱛᱮᱦᱮᱧ ᱵᱟᱨᱚ ᱪᱷᱮ ᱫᱩ ᱦᱟᱡᱟᱨ ᱪᱚᱵᱽᱵᱤᱥ ᱛᱮᱦᱮᱧ ᱜᱮᱵᱚᱱ ᱪᱟᱞᱟᱜᱼᱟ ᱟᱨ ᱟᱵᱚ ᱟᱢᱟᱜ ᱚᱲᱟᱜ ᱚᱠᱟᱨᱮᱛᱟᱢ ᱤᱧᱢᱟ ᱵᱟᱹᱧ ᱵᱟᱲᱟᱭᱟ ᱛᱚ ᱟᱢ ᱞᱟᱹᱭ ᱛᱟᱵᱚᱱᱢᱮ ᱟᱨ ᱛᱚᱵᱮ ᱛᱚ ᱱᱟᱦᱟᱜ ᱵᱟᱲᱟᱭ ᱛᱟᱦᱮᱱᱟ ᱟᱨ ᱚᱲᱟ ᱠᱚ ᱵᱟᱢ ᱞᱟᱹᱭ ᱛᱟᱵᱚᱱ ᱠᱷᱟᱱ ᱵᱟᱝ ᱴᱷᱤᱠᱟᱹᱜ ᱠᱟᱱᱟ ᱛᱚ ᱟᱞᱮ ᱚᱲᱟᱜ ᱫᱚ ᱦᱩᱭᱩᱜ ᱠᱟᱱᱟ ᱨᱤᱰᱷᱟᱹᱣᱟ ᱟᱨ ᱜᱷᱟᱴᱥᱤᱞᱟᱹ ᱢᱟ ᱮᱱᱠᱷᱟᱱ ᱡᱚᱦᱟᱨ ᱞᱚᱜᱚᱱ ᱟᱹᱜᱩᱭ ᱛᱟᱞᱟᱜ ᱢᱮ ᱜᱟᱹᱰᱤ